ᱱᱤᱭᱟᱹ ᱛᱮᱹᱦᱮᱹᱧ ᱧᱮᱞ ᱧᱟᱢᱚᱜ ᱠᱟᱱᱟ ᱯᱚᱥᱪᱤᱢ ᱵᱟᱝᱞᱟ ᱯᱚᱱᱚᱛ ᱨᱮ ᱚᱱᱮ ᱡᱮᱞᱟ ᱡᱮᱞᱟᱨᱮ ᱠᱤᱪᱷᱩᱜᱩᱞᱚ ᱵᱤᱥᱮᱥ ᱠᱚᱨᱮ ᱵᱤᱨᱵᱷᱩᱢ ᱡᱮᱞᱟᱨᱮ ᱱᱚᱜ ᱚᱭ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱥᱮ ᱵᱤᱨᱵᱷᱩᱢ ᱟᱹᱫᱤᱵᱟᱥᱤ ᱜᱟᱶᱛᱟ ᱞᱮᱠᱟᱱᱟᱜ ᱥᱮ ᱟᱨᱦᱚᱸ ᱮᱢᱟᱜ ᱛᱮᱱᱟᱜ ᱠᱚ ᱢᱮᱱᱟᱜ ᱜᱮᱭᱟ ᱱᱤᱭᱟᱹ ᱥᱟᱱᱛᱟᱲ ᱥᱚᱢᱟᱡᱽ ᱟᱜ ᱵᱷᱟᱹᱞᱟᱹᱭ ᱞᱟᱹᱜᱤᱫ ᱛᱮ ᱠᱚ ᱠᱟᱹᱢᱤᱭᱮᱫ ᱠᱟᱱᱟ ᱱᱚᱝᱠᱟᱱᱟᱜ ᱦᱚᱸ ᱟᱵᱚ ᱥᱚᱢᱟᱡᱽ ᱥᱩᱥᱟᱹᱨ ᱞᱟᱹᱜᱤᱫ ᱦᱚᱲ ᱮᱠᱷᱚᱱᱚ ᱠᱚ ᱢᱮᱱᱟᱜ ᱟᱠᱟᱫ ᱠᱟᱹᱢᱤᱭᱮᱫ ᱠᱟᱱᱜᱮᱭᱟ ᱟᱨ ᱱᱩᱠᱩ ᱫᱚ ᱯᱚᱨᱛᱷᱚᱢ ᱛᱚ ᱡᱮᱞᱟᱨᱮ ᱯᱨᱚᱛᱤᱴᱤ ᱡᱮᱞᱟᱨᱮ ᱱᱚᱝᱠᱟᱱ ᱤᱭᱟᱹ ᱢᱮᱱᱟᱜ ᱠᱚ ᱜᱮᱭᱟ ᱱᱚᱠᱟᱱ ᱥᱚᱝᱜᱚᱴᱷᱚᱱ ᱛᱚ ᱛᱮᱹᱦᱮᱹᱧ ᱱᱚᱶᱟ ᱥᱚᱝᱜᱚᱴᱷᱚᱱ ᱨᱟᱠᱟᱵ ᱨᱟᱠᱟᱵ ᱛᱮ ᱵᱷᱟᱜᱮᱹᱠᱚ ᱠᱟᱹᱢᱤᱭᱮᱫ ᱠᱟᱱᱛᱮ ᱛᱮᱹᱦᱮᱹᱧ ᱜᱚᱴᱟ ᱨᱟᱡᱽᱡᱚᱨᱮ ᱵᱚᱞᱮ ᱱᱚᱝᱠᱟᱱ ᱛᱮᱹᱦᱮᱹᱧ ᱵᱚᱞᱮ ᱞᱟᱹᱴᱩ ᱤᱫᱤ ᱟᱠᱟᱱᱟ ᱛᱮᱹᱦᱮᱹᱧ ᱱᱩᱠᱩ ᱠᱚ ᱡᱟᱦᱟᱸᱭ ᱢᱟᱨᱟᱝ ᱦᱚᱲ ᱞᱟᱹᱴᱩ ᱵᱚᱦᱚᱜ ᱦᱚᱲ ᱛᱮᱹᱦᱮᱹᱧ ᱩᱱᱠᱩ ᱠᱚ ᱜᱚᱴᱟ ᱯᱚᱥᱪᱤᱢ ᱵᱟᱝᱞᱟ ᱨᱮ ᱥᱮ ᱮᱴᱟᱜ ᱮᱴᱟᱜ ᱥᱴᱮᱴ ᱠᱚᱨᱮᱦᱚᱸ ᱛᱮᱹᱦᱮᱹᱧ ᱩᱱᱠᱩᱠᱚ ᱪᱤᱱᱦᱟᱹᱯ ᱮᱫ ᱠᱚᱣᱟ ᱟᱨ ᱛᱮᱹᱦᱮᱹᱧ ᱡᱟᱦᱟᱸᱭ ᱱᱚᱜ ᱚᱭ ᱟᱨ ᱢᱤᱫ ᱴᱮᱱ ᱠᱟᱛᱷᱟ ᱢᱮᱱᱟᱜᱼᱟ ᱡᱮ ᱜᱤᱫᱽᱨᱟᱹ ᱦᱟᱨᱟ ᱵᱟᱠᱷᱨᱟᱛᱮ ᱜᱤᱫᱽᱨᱟᱹ ᱦᱟᱨᱟ ᱵᱟᱠᱷᱨᱟᱛᱮ ᱛᱮᱹᱦᱮᱹᱧ ᱟᱸᱡᱚᱢ ᱟᱠᱟᱫᱟ ᱥᱟᱱᱛᱤᱱᱤᱠᱮᱛᱚᱱ ᱵᱳᱞᱯᱩᱨ ᱥᱟᱱᱛᱤᱱᱤᱠᱮᱛᱚᱱ ᱨᱮ ᱢᱤᱫ ᱴᱮᱱ ᱪᱟᱭᱤᱞᱰ ᱦᱳᱢ ᱠᱮᱭᱟᱨ ᱢᱮᱱᱟᱜᱼᱟ ᱵᱤᱥᱮᱥ ᱠᱚᱨᱮ ᱡᱟᱦᱟᱸᱭ ᱜᱤᱫᱽᱨᱟᱹ ᱠᱚᱠᱚ ᱟᱫ ᱵᱟᱲᱟ ᱟᱠᱟᱱᱟ ᱦᱮᱸ ᱥᱮ ᱡᱟᱦᱟᱸᱭ ᱠᱚᱨᱮᱱ ᱜᱚ ᱵᱟᱵᱟ ᱵᱟᱹᱱᱩᱜ ᱠᱚᱣᱟ ᱱᱩᱠᱩᱠᱚ ᱜᱤᱫᱽᱨᱟᱹ ᱡᱚᱢᱧᱩ ᱠᱟᱛᱮᱫ ᱥᱮ ᱚᱞᱚᱜ ᱯᱟᱲᱦᱟᱜ ᱠᱟᱛᱮᱫ ᱠᱚ ᱦᱟᱨᱟᱭᱮᱫ ᱠᱚᱣᱟ ᱥᱮᱠᱚ ᱢᱟᱹᱱᱩᱥᱮᱫ ᱠᱚᱣᱟ